ᱵᱤᱨ ᱨᱮᱱ ᱡᱟᱦᱟᱸ ᱡᱤᱭᱟᱹᱞᱤ ᱠᱚ ᱥᱟᱶ ᱡᱟᱦᱟᱸ ᱤᱧᱟᱹᱜ ᱛᱚᱯᱚᱞ ᱫᱚ ᱟᱹᱰᱤ ᱛᱮᱫᱜᱮ ᱢᱮᱱᱟᱜᱼᱟ ᱡᱟᱦᱟᱸᱞᱮᱠᱟ ᱤᱧᱨᱮᱱ ᱡᱟᱦᱟᱸ ᱡᱤᱭᱟᱹᱞᱤ ᱢᱟᱱᱮ ᱟᱹᱥᱩᱞ ᱡᱤᱭᱟᱹᱞᱤ ᱠᱚ ᱢᱮᱱᱟᱜ ᱠᱚᱣᱟ ᱩᱱᱠᱩ ᱫᱚ ᱰᱟᱝᱨᱟ ᱟᱨ ᱜᱟᱹᱭ ᱟᱨ ᱚᱱᱟ ᱥᱟᱶᱛᱮ ᱢᱮᱱᱟᱜ ᱠᱚᱣᱟ ᱢᱮᱨᱚᱢ ᱩᱱᱠᱩ ᱫᱚ ᱥᱮᱛᱟᱜ ᱟᱠᱟᱱ ᱠᱷᱟᱱᱜᱮ ᱩᱱᱠᱩᱧ ᱡᱚᱢ ᱦᱚᱪᱚ ᱠᱚᱣᱟ ᱟᱹᱛᱤᱧᱤᱧ ᱤᱫᱤ ᱠᱚᱣᱟ ᱜᱩᱯᱤᱧ ᱤᱫᱤ ᱠᱚᱣᱟ ᱟᱨ ᱩᱱᱠᱩ ᱤᱧᱟᱹᱜ ᱡᱤᱣᱤ ᱥᱟᱞᱟᱜ ᱛᱚᱯᱚᱞ ᱢᱮᱱᱟᱜ ᱠᱚᱣᱟ ᱤᱧ ᱵᱟᱹᱧ ᱤᱫᱤ ᱞᱮᱠᱚ ᱠᱷᱟᱱ ᱜᱟᱹᱭ ᱰᱟᱝᱨᱟ ᱨᱮᱸᱜᱮᱡᱽ ᱛᱮᱠᱚ ᱛᱟᱦᱮᱱᱟ ᱚᱱᱟᱛᱮ ᱤᱧᱫᱚ ᱩᱱᱠᱩ ᱥᱟᱶ ᱥᱮᱫᱟᱭ ᱠᱷᱚᱱᱜᱮ ᱜᱤᱫᱽᱨᱟᱹ ᱵᱮᱲᱟ ᱠᱷᱚᱱᱜᱮ ᱛᱚᱯᱚᱞ ᱢᱤᱱᱟᱹᱧᱟ ᱟᱨ ᱩᱱᱠᱩᱧ ᱡᱚᱜᱟᱣ ᱡᱚᱛᱚᱱ ᱠᱚᱣᱟ ᱟᱨ ᱩᱱᱠᱩ ᱤᱧᱤᱧ ᱡᱚᱜᱟᱣ ᱡᱚᱛᱚᱱ ᱞᱮᱠᱚ ᱠᱷᱟᱱ ᱤᱧᱟᱹᱜ ᱱᱟᱯᱟᱭ ᱦᱩᱭᱩᱜᱼᱟ ᱟᱨ ᱟᱠᱚᱣᱟᱜ ᱦᱚᱸ ᱱᱟᱯᱟᱭ ᱦᱩᱭᱩᱜᱼᱟ ᱟᱨ ᱤᱧ ᱡᱟᱦᱟᱧ ᱠᱟᱹᱢᱤᱭᱟ ᱚᱱᱟ ᱠᱟᱹᱢᱤ ᱪᱟᱵᱟ ᱠᱟᱛᱮᱫ ᱤᱧ ᱩᱱᱠᱩ ᱫᱤᱱᱟᱹᱢ ᱦᱤᱞᱳᱜ ᱡᱚᱢᱟᱜ ᱞᱟᱹᱜᱤᱫ ᱤᱧ ᱤᱫᱤ ᱠᱚᱣᱟ ᱟᱨᱤᱧ ᱟᱹᱜᱩ ᱠᱚᱣᱟ ᱩᱱᱠᱩ ᱡᱟᱦᱟᱸ ᱡᱤᱭᱟᱹᱞᱤ ᱠᱚ ᱟᱹᱥᱩᱞ ᱡᱤᱭᱟᱹᱞᱤ ᱠᱚ ᱚᱲᱟᱜ ᱨᱮᱱ ᱡᱟᱦᱟᱸ ᱢᱮᱱᱟᱜ ᱠᱚᱣᱟ ᱥᱟᱱᱟᱢ ᱞᱮᱠᱟᱱ ᱠᱚᱜᱮ ᱤᱧᱫᱩᱧ ᱠᱩᱥᱤᱭᱟᱠᱚᱣᱟᱹᱧ ᱡᱟᱦᱟᱸᱞᱮᱠᱟ ᱥᱤᱢ ᱢᱮᱱᱟᱜ ᱠᱚᱣᱟ ᱢᱮᱨᱚᱢ ᱢᱮᱱᱟᱜ ᱠᱚᱣᱟ ᱜᱮᱰᱮ ᱢᱮᱱᱟᱜ ᱠᱚᱣᱟ ᱟᱨ ᱚᱱᱟ ᱥᱟᱶᱛᱮ ᱟᱞᱮ ᱚᱲᱟᱜ ᱦᱚᱲ ᱢᱮᱱᱟᱜ ᱞᱮᱭᱟ ᱱᱩᱠᱩ ᱠᱚ ᱥᱟᱶ ᱡᱟᱦᱟᱸᱞᱮᱠᱟ ᱢᱟᱹᱱᱢᱤ ᱥᱟᱞᱟᱜ ᱫᱩᱞᱟᱹᱲ ᱢᱮᱱᱟᱜᱼᱟ ᱤᱧ ᱚᱱᱠᱟᱜᱮ ᱡᱤᱵᱽ ᱡᱚᱢᱛᱩ ᱥᱟᱞᱟᱜ ᱦᱚᱸ ᱤᱧᱟᱹᱜ ᱫᱩᱞᱟᱹᱲ ᱢᱮᱱᱟᱜᱼᱟ ᱪᱮᱫᱟᱜ ᱤᱧ ᱱᱩᱠᱩᱧ ᱠᱩᱥᱤᱭᱟᱠᱚᱣᱟ ᱚᱱᱟᱛᱮ ᱥᱟᱱᱟᱢ ᱫᱤᱱᱜᱮ ᱱᱩᱠᱩᱧ ᱡᱚᱜᱟᱣ ᱡᱚᱛᱚᱱ ᱠᱚᱣᱟ ᱟᱨ ᱱᱩᱠᱩᱧ ᱪᱮᱨᱮᱡᱽ ᱡᱚᱢ ᱦᱚᱪᱚ ᱠᱚᱣᱟ ᱚᱱᱟ ᱥᱟᱶᱛᱮ ᱤᱧ ᱡᱟᱦᱟᱸ ᱱᱩᱠᱩ ᱥᱟᱶ ᱡᱟᱦᱟᱸ ᱡᱚᱯᱲᱟᱣ ᱢᱤᱱᱟᱹᱧᱟ

ᱱᱩᱠᱩᱧ ᱡᱚᱛᱚᱱᱮᱫ ᱠᱚᱫᱚ ᱱᱩᱠᱩ ᱫᱚ ᱱᱤᱛᱳᱜ ᱠᱷᱚᱱ ᱫᱚ ᱵᱟᱝ ᱚᱱᱟᱛᱮ ᱥᱮᱫᱟᱭ ᱠᱷᱚᱱᱜᱮ ᱱᱩᱠᱩ ᱥᱟᱣᱫᱚ ᱡᱚᱯᱲᱟᱣ ᱢᱤᱱᱟᱹᱧᱟ ᱟᱨ ᱡᱚᱜᱟᱣ ᱡᱚᱛᱚᱱ ᱠᱟᱛᱮᱫ ᱤᱧ ᱡᱚᱛᱚᱱᱮᱫ ᱠᱚᱣᱟ ᱱᱤᱛᱳᱜ ᱠᱷᱚᱱ ᱫᱚ ᱵᱟᱝ ᱥᱮᱫᱟᱭ ᱠᱷᱚᱱ ᱚᱱᱟᱛᱮ ᱢᱟᱹᱱᱢᱤ ᱡᱤᱣᱤ ᱞᱮᱠᱟᱜᱮ ᱡᱤᱵᱽ ᱡᱤᱭᱟᱹᱞᱤ ᱦᱚᱸ ᱥᱮ ᱟᱹᱥᱩᱞ ᱡᱤᱭᱟᱹᱞᱤ ᱦᱚᱸ ᱡᱟᱦᱟᱸ ᱥᱤᱢ ᱥᱩᱠᱨᱤ ᱢᱮᱨᱚᱢ ᱵᱷᱤᱰᱤ ᱥᱟᱱᱟᱢ ᱞᱮᱠᱟᱱ ᱠᱚ ᱰᱟᱹᱝᱨᱤ ᱜᱟᱹᱭ ᱱᱩᱠᱩ ᱠᱚ ᱚᱲᱟᱜ ᱨᱤᱧ ᱫᱚᱦᱚ ᱟᱠᱟᱫ ᱠᱚᱣᱟ ᱟᱨ ᱱᱩᱠᱩ ᱠᱚ ᱡᱚᱜᱟᱣ ᱡᱚᱛᱚᱱ ᱠᱩᱧ ᱡᱚᱢ ᱦᱚᱪᱚ ᱠᱩᱣᱟᱹᱧ